ᱡᱮᱢᱚᱱᱠᱤ ᱤᱧᱟᱹᱜ ᱴᱚᱴᱷᱟᱨᱮ ᱥᱟᱸᱜᱷᱟᱨᱤᱭᱟᱹᱠᱚ ᱠᱚ ᱟᱹᱜᱩᱞᱮᱠᱚ ᱠᱷᱟᱡᱫᱚ ᱱᱚᱣᱟᱜᱮ ᱤᱧ ᱵᱟᱲᱟᱭ ᱚᱪᱚ ᱠᱚᱣᱟ ᱡᱮᱢᱚᱱ ᱟᱞᱮ ᱱᱚᱣᱟ ᱫᱤᱥᱚᱢ ᱨᱮ ᱟᱞᱮ ᱱᱚᱣᱟ ᱴᱚᱴᱷᱟᱨᱮ ᱱᱟᱯᱟᱭᱼᱱᱟᱯᱟᱭ ᱡᱟᱜᱟᱠᱚ ᱦᱚᱸ ᱢᱮᱱᱟᱜ ᱜᱮᱭᱟ ᱡᱮᱢᱚᱱᱠᱤ ᱟᱞᱮ ᱟᱰᱮᱯᱟᱥᱮ ᱢᱟᱱᱮ ᱜᱟᱹᱲᱤᱼᱜᱷᱚᱲᱟ ᱨᱮᱱᱟᱜ ᱦᱚᱸ ᱢᱟᱱᱮ ᱚᱥᱩᱵᱤᱛᱟᱫᱟ ᱫᱚ ᱵᱟᱹᱱᱩᱜᱼᱟ ᱥᱩᱵᱤᱛᱟ ᱜᱮᱭᱟ ᱮᱢᱚᱱᱠᱤ ᱴᱨᱮᱹᱱ ᱠᱚ ᱦᱚᱸ ᱥᱩᱨ ᱜᱮᱭᱟ ᱡᱮᱢᱚᱱ ᱴᱨᱮᱹᱱ ᱦᱚᱸ ᱞᱟᱠᱷᱤ ᱥᱴᱮᱥᱚᱱ ᱚᱱᱟ ᱱᱟᱯᱟᱭ ᱡᱟᱜᱟ ᱧᱮᱞ ᱞᱮᱠᱟᱱ ᱡᱟᱜᱟ ᱢᱮᱱᱟᱜᱼᱟ ᱟᱨ ᱟᱞᱮ ᱱᱚᱣᱟ ᱟᱰᱮᱯᱟᱥᱮ ᱠᱚᱨᱮ ᱦᱚᱸ ᱡᱟᱜᱟᱠᱚ ᱦᱚᱸ ᱴᱷᱤᱠ ᱜᱮᱭᱟ ᱡᱮᱢᱚᱱᱠᱤ ᱟᱞᱮ ᱴᱚᱴᱷᱟ ᱨᱮᱫᱚ ᱡᱮᱢᱚᱱ ᱜᱚᱴᱟᱜᱮ ᱩᱞ ᱵᱟᱜᱟᱱ ᱱᱟᱯᱟᱭᱜᱮ ᱵᱟᱲᱮ ᱱᱮᱛᱟᱨᱫᱤᱱ ᱞᱟᱹᱜᱤᱫᱛᱮᱫᱚ ᱥᱤᱛᱤᱝ ᱵᱟᱝ ᱧᱟᱢᱚᱜᱼᱟ ᱵᱟᱹᱭᱦᱟᱹᱲ ᱠᱚᱨᱮ ᱪᱟᱞᱟᱣ ᱠᱟᱛᱮᱫ ᱨᱮᱦᱚᱸ ᱦᱚᱭᱼᱦᱤᱸᱥᱤᱫᱽ ᱱᱟᱯᱟᱭ ᱜᱮ ᱢᱟᱱᱮ ᱵᱩᱡᱷᱟᱹᱜᱼᱟ ᱟᱨ ᱱᱟᱯᱟᱭᱼᱱᱟᱯᱟᱭ ᱡᱟᱜᱟ ᱢᱮᱱᱟᱜᱼᱟ ᱟᱹᱫᱤᱱᱟ ᱢᱟᱞᱫᱟ ᱠᱚᱨᱮ ᱤᱠᱳ ᱯᱟᱨᱠ ᱟᱨ ᱦᱟᱱᱛᱮ ᱢᱮᱱᱟᱜᱼᱟ ᱠᱚᱯᱷᱤ ᱦᱟᱣᱩᱥ ᱟᱭᱢᱟ ᱨᱚᱠᱚᱢ ᱡᱟᱭᱜᱟ ᱢᱮᱱᱟᱜᱼᱟ ᱟᱨ ᱚᱱᱟ ᱠᱚᱨᱮ ᱥᱟᱸᱜᱷᱟᱨᱤᱭᱟᱹᱠᱚ ᱦᱚᱸᱠᱚ ᱟᱹᱜᱩᱵᱟᱲᱟᱣ ᱠᱟᱜ ᱠᱚᱣᱟ ᱟᱨ ᱫᱤᱥᱦᱩᱫᱤᱥ ᱦᱚᱸ ᱠᱚ ᱧᱮᱞᱵᱟᱲᱟ ᱟᱠᱟᱫᱟ ᱡᱮᱢᱚᱱ ᱱᱟᱯᱟᱭᱼᱱᱟᱯᱟᱭ ᱡᱟᱜᱟ ᱢᱮᱱᱟᱜ ᱜᱮᱭᱟ ᱚᱱᱟᱜᱮ ᱟᱨ ᱟᱞᱮ ᱱᱚᱣᱟ ᱮᱞᱟᱠᱟ ᱠᱚᱨᱮᱫᱚ ᱤᱱᱟᱹᱜ ᱢᱟᱱᱮ ᱥᱩᱨᱼᱥᱩᱨ ᱡᱟᱜᱟ ᱨᱮᱫᱚ ᱚᱱᱠᱟᱱ ᱡᱟᱜᱟᱫᱚ ᱵᱟᱹᱱᱩᱜᱼᱟ ᱟᱞᱮ ᱠᱷᱚᱱᱟᱜ ᱠᱚᱭᱮᱠᱫᱩᱨ ᱪᱟᱞᱟᱜ ᱦᱩᱭᱩᱜᱼᱟ ᱟᱨ ᱚᱱᱟᱠᱚ ᱡᱟᱜᱟ ᱞᱤᱜᱤᱫ ᱱᱟᱯᱟᱭᱼᱱᱟᱯᱟᱭ ᱫᱮᱠᱷᱟᱨ ᱢᱚᱛᱚᱱ ᱡᱟᱭᱜᱟ ᱢᱮᱱᱟᱜᱼᱟ